ᱤᱧ ᱤᱥᱠᱩᱞᱛᱮᱧ ᱪᱟᱞᱟᱜᱼᱟ ᱛᱚ ᱤᱥᱠᱩᱞᱠᱷᱚᱡ ᱦᱮᱡᱠᱟᱛᱮᱜ ᱴᱤᱩᱥᱩᱱᱤᱧ ᱪᱟᱞᱟᱜᱼᱟ ᱴᱤᱩᱥᱩᱱᱤ ᱪᱟᱞᱟᱣ ᱪᱟᱞᱟᱜᱼᱟ ᱠᱟᱨᱚᱱ ᱤᱧᱜᱚ ᱵᱟᱵᱟ ᱚᱞᱚᱜ ᱯᱟᱲᱦᱟᱣ ᱵᱟᱹᱠᱤᱱ ᱵᱟᱲᱟᱭᱟ ᱛᱚ ᱤᱥᱠᱩᱞᱨᱮ ᱡᱮ ᱯᱟᱲᱦᱟᱣ ᱠᱩᱠᱩ ᱮᱢ ᱟᱠᱟᱫᱤᱧᱟᱹ ᱚᱱᱟ ᱵᱟᱹᱧ ᱵᱩᱡᱷᱟᱹᱣ ᱫᱟᱲᱤᱜᱛᱮ ᱴᱤᱩᱥᱩᱱᱤ ᱯᱟᱲᱦᱟᱣᱤᱧ ᱪᱟᱞᱟᱜᱼᱟ ᱚᱸᱰᱮ ᱡᱟᱜᱤ ᱩᱱᱤ ᱢᱟᱥᱴᱟᱨᱤᱧ ᱠᱩᱞᱤᱭᱮᱭᱟ ᱡᱮ ᱱᱚᱣᱟᱠᱩ ᱮᱢ ᱟᱠᱟᱫᱤᱧᱟᱹ ᱯᱟᱲᱦᱟᱣ ᱛᱚ ᱟᱢ ᱢᱚᱥᱛᱮ ᱵᱩᱡᱷᱟᱹᱣᱟᱹᱧ ᱢᱮ ᱡᱟᱛᱮ ᱢᱚᱥᱛᱮ ᱜᱟᱯᱟ ᱤᱥᱠᱩᱞᱨᱮ ᱱᱚᱣᱟ ᱯᱟᱲᱦᱟᱣᱤᱧ ᱞᱟᱹᱭᱫᱟᱲᱤᱜ